ᱦᱮᱞᱳ ᱚ ᱚᱠᱚᱭᱮᱢ ᱞᱟᱹᱭᱮᱫᱼᱟ ᱚ ᱚ ᱞᱟᱹᱭ ᱢᱮ ᱦᱳᱭ

ᱪᱮᱫ ᱯᱚᱨᱚᱵᱽ ᱟᱨ ᱢᱤᱫᱴᱮᱱ ᱱᱤᱛᱚᱜ ᱨᱟᱡᱟᱥᱟᱞᱟ ᱥᱮᱴᱮᱨᱚᱜ ᱠᱟᱱᱟ ᱦᱳᱭ ᱟᱞᱮ ᱫᱚ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱨᱮᱞᱮ ᱦᱳᱭ ᱵᱟᱦᱟ ᱫᱚ ᱚᱱᱠᱟ ᱫᱚ ᱟᱞᱮ ᱵᱟᱨᱥᱤᱧ ᱦᱳᱭ ᱦᱮᱸ ᱚ ᱟᱞᱮ ᱫᱚ ᱟᱢᱵᱟᱵᱟᱹᱥᱭᱟᱹ ᱨᱮ ᱦᱳᱭ ᱦᱮᱸ ᱦᱳᱭ ᱦᱩᱭᱩᱜ ᱜᱮᱭᱟ ᱰᱟᱹᱝᱨᱤ ᱠᱚᱦᱚᱸ ᱞᱮ ᱠᱷᱩᱱᱴᱟᱹᱣ ᱠᱚᱜᱮᱭᱟ ᱟᱹᱛᱩ ᱨᱮᱦᱚᱸ ᱟᱨᱦᱚᱸ ᱴᱟᱺᱰᱤ ᱨᱮᱦᱚᱸ ᱚᱱᱠᱟ ᱠᱷᱩᱱᱴᱟᱹᱣ ᱠᱚᱜᱮᱭᱟᱞᱮ ᱦᱮᱸ ᱦᱮᱸ ᱦᱳᱭ ᱯᱟᱛᱟ ᱠᱚ ᱦᱩᱭᱩᱜ ᱜᱮᱭᱟ ᱚᱱᱮ ᱪᱮᱫ ᱨᱟᱡᱟ ᱥᱟᱞᱟ ᱨᱮ ᱡᱟᱦᱟᱸ ᱫᱚ ᱥᱟᱠᱨᱟᱛ ᱠᱚ ᱢᱮᱱᱟ ᱚᱱᱟ ᱚᱱᱟ ᱯᱚᱨᱮ ᱠᱚ ᱦᱩᱭᱩᱜ ᱜᱮᱭᱟ ᱴᱩᱥᱩ ᱯᱟᱛᱟ ᱠᱚ ᱦᱮᱸ ᱦᱳᱭ ᱟᱫᱷᱟ ᱟᱹᱛᱩ ᱠᱚᱨᱮ ᱫᱚᱠᱚ ᱵᱚᱸᱜᱟᱭ ᱜᱮᱭᱟ ᱟᱫᱷᱟ ᱟᱹᱛᱩ ᱠᱚᱨᱮ ᱫᱚ ᱵᱟᱝ ᱟ ᱦᱚᱸ ᱟᱨ ᱚᱠᱚᱭ ᱱᱟᱦᱟᱸᱜ ᱢᱟᱲᱟᱝ ᱠᱷᱚᱱ ᱪᱮᱫ ᱞᱮᱠᱟ ᱠᱚ ᱢᱟᱱᱟᱣ ᱟᱹᱜᱩ ᱞᱟᱜᱼᱟ ᱚᱱᱠᱟ ᱦᱤᱥᱟᱹᱵᱽ ᱜᱮ ᱦᱮᱸ ᱟᱞᱮ ᱟᱞᱮ ᱴᱷᱮᱱ ᱫᱚ ᱵᱟᱞᱮ ᱵᱚᱸᱜᱟᱭᱟ ᱟᱨᱦᱚᱸ ᱦᱳᱭ ᱟᱞᱮ ᱟᱹᱛᱩ ᱨᱮᱫᱚ ᱱᱟᱦᱟᱸᱜ ᱵᱟᱞᱮ ᱵᱟᱞᱮ ᱠᱟᱨᱟᱢᱟ ᱮᱴᱟᱜ ᱟᱹᱛᱩ ᱠᱚᱨᱮ ᱫᱚᱠᱚ ᱠᱟᱨᱟᱢ ᱜᱮᱭᱟ ᱦᱮᱸ ᱳᱭ ᱠᱟᱨᱟᱢ ᱫᱚ ᱦᱳᱭ ᱫᱚ ᱦᱳᱭᱳᱜ ᱜᱮᱭᱟ ᱚᱱᱟ ᱢᱚᱛᱞᱚᱵᱤᱧ ᱢᱟ ᱩᱱᱟᱹᱜ ᱢᱟ ᱵᱟᱹᱧ ᱥᱮᱱ ᱵᱟᱲᱟ ᱟᱠᱟᱱᱟ ᱢᱮᱱᱠᱷᱟᱱ ᱫᱚᱦᱟᱸᱜ ᱤᱧ ᱦᱚᱸ ᱚᱱᱟ ᱠᱟᱨᱟᱢ ᱨᱮᱭᱟᱜ ᱵᱟᱨᱮ ᱛᱮᱫᱚ ᱩᱱᱟᱹᱜ ᱵᱟᱹᱧ ᱵᱟᱰᱟᱭᱟ ᱞᱮᱠᱤᱱ ᱦᱩᱭᱩᱜ ᱜᱮᱭᱟ ᱟᱨᱦᱚᱸ ᱮᱴᱟᱜ ᱟᱹᱛᱩ ᱠᱚᱨᱮ ᱫᱚ ᱦᱳᱭ ᱦᱮᱸ ᱚ ᱦᱳᱭ ᱛᱚᱵᱮ ᱴᱷᱤᱠ ᱜᱮᱭᱟ